ᱫᱤᱥᱚᱢ ᱨᱮ ᱫᱟᱜ ᱧᱟᱢᱚᱜ ᱴᱷᱟᱶ ᱥᱮᱨᱢᱟ ᱫᱟᱜ ᱡᱟᱹᱲᱤ ᱟᱹᱰᱤ ᱠᱚᱢ ᱦᱩᱭᱩᱜ ᱠᱟᱱᱟ ᱚᱱᱟ ᱥᱟᱶᱛᱮ ᱵᱟᱹᱲᱛᱤ ᱠᱟᱛᱮ ᱟᱛᱷᱟᱹᱣᱲᱤ ᱫᱟᱜ ᱠᱷᱚᱨᱪᱟ ᱜᱤᱰᱤᱜ ᱠᱟᱱᱟ ᱚᱛ ᱵᱷᱤᱛᱤᱨ ᱨᱮᱱᱟᱜ ᱡᱟᱦᱟᱸ ᱫᱟᱜ ᱢᱮᱱᱟᱜᱼᱟ ᱚᱱᱟ ᱨᱮᱱᱟᱜ ᱞᱮᱵᱮᱞ ᱦᱚᱸ ᱠᱚᱢ ᱤᱫᱤᱜ ᱠᱟᱱᱟ ᱚᱱᱟᱛᱮ ᱠᱩᱧ ᱠᱚᱨᱮ ᱥᱮ ᱰᱷᱮᱠᱚᱡ ᱠᱚᱨᱮ ᱫᱟᱜ ᱦᱚᱸ ᱵᱟᱝ ᱧᱟᱢᱚᱜ ᱠᱟᱱᱟ ᱜᱟᱰᱟ ᱢᱩᱰᱩ ᱯᱩᱠᱷᱨᱤ ᱟᱦᱟᱨ ᱫᱟᱜ ᱠᱚᱨᱮ ᱦᱚᱸ ᱥᱩᱱᱩᱢ ᱫᱟᱜ ᱥᱟᱵᱚᱱ ᱫᱟᱜ ᱰᱟᱝᱨᱤ ᱠᱟᱰᱟ ᱠᱚ ᱩᱢ ᱱᱟᱲᱠᱟᱭᱮᱫ ᱠᱚᱛᱮ ᱱᱚᱛᱮ ᱥᱚᱦᱚᱨ ᱵᱟᱡᱟᱨ ᱨᱮᱱᱟᱜ ᱯᱟᱠᱟ ᱫᱚᱞᱟᱱ ᱨᱮᱱᱟᱜ ᱤᱡ ᱚᱲᱟᱜ ᱨᱮᱱᱟᱜ ᱯᱟᱭᱤᱯ ᱦᱚᱸ ᱜᱟᱰᱟ ᱠᱚᱨᱮ ᱜᱮᱠᱚ ᱥᱚᱡᱷᱮ ᱠᱟᱜ ᱠᱟᱱᱟ ᱡᱟᱦᱟᱸᱛᱮ ᱫᱟᱜ ᱫᱚ ᱚᱡᱽᱨᱟ ᱪᱟᱵᱟᱜ ᱠᱟᱱᱟ ᱟᱨ ᱱᱚᱜᱼᱚ ᱱᱚᱣᱟ ᱠᱚᱜᱮ ᱫᱤᱱ ᱫᱤᱱ ᱛᱮ ᱫᱟᱜ ᱨᱮᱱᱟᱜ ᱟᱱᱟᱴ ᱫᱚ ᱵᱟᱹᱲᱛᱤ ᱦᱩᱭ ᱤᱫᱤᱜ ᱠᱟᱱᱟ